ᱨᱟᱭᱨᱚᱝᱯᱩᱨ ᱨᱮᱹᱞᱳᱭᱮ ᱥᱴᱮᱥᱚᱱ ᱨᱤᱱᱤᱡ ᱥᱴᱮᱥᱚᱱ ᱢᱟᱥᱴᱟᱨ ᱟᱹᱞᱤᱧ ᱞᱤᱧ ᱠᱷᱚᱡᱚᱜ ᱠᱟᱱᱟ ᱡᱮ ᱟᱹᱞᱤᱧ ᱥᱨᱤ ᱥᱟᱞᱠᱷᱟᱱ ᱢᱩᱨᱢᱩ ᱯᱷᱳᱱ ᱱᱟᱢᱵᱟᱨ ᱥᱤᱠᱥ ᱛᱷᱨᱤ ᱥᱮᱵᱷᱮᱱ ᱴᱩ ᱮᱭᱤᱴ ᱱᱟᱭᱤᱱ ᱥᱤᱠᱥ ᱱᱟᱭᱤᱱ ᱡᱤᱨᱳ ᱱᱟᱭᱤᱱ ᱡᱮ ᱵᱟᱫᱟᱢ ᱯᱟᱦᱟᱲ ᱴᱩ ᱴᱟᱴᱟ ᱛᱤᱱᱨᱮ ᱨᱮᱞᱳᱭᱮ ᱪᱟᱞᱟᱜ ᱠᱟᱱᱟ ᱚᱱᱟ ᱨᱮᱱᱟᱜ ᱠᱟᱹᱴᱤᱡ ᱵᱤᱱ ᱵᱟᱲᱟᱭ ᱦᱚᱪᱚ ᱞᱤᱧ ᱠᱷᱟᱱ ᱟᱹᱞᱤᱧ ᱚᱠᱛᱚ ᱡᱟᱱᱤ ᱟᱹᱞᱤᱧ ᱨᱮᱱ ᱯᱚᱨᱤᱵᱟᱨ ᱥᱟᱶ ᱦᱮᱡ ᱠᱟᱛᱮᱫ ᱴᱟᱴᱟ ᱱᱚᱜᱚᱨ ᱞᱮ ᱥᱮᱱᱚᱜᱼᱟ ᱢᱮᱱᱛᱮᱞᱮ ᱟᱥᱮᱜᱼᱟ ᱟᱫᱚ ᱚᱱᱟ ᱨᱮᱱᱟᱜ ᱥᱚᱢᱚᱭ ᱨᱮ ᱥᱚᱢᱚᱭ ᱵᱤᱵᱚᱨᱚᱱᱤ ᱵᱤᱱ ᱮᱢ ᱫᱟᱲᱮ ᱞᱤᱧ ᱠᱷᱟᱱ ᱟᱹᱰᱤ ᱱᱟᱯᱟᱭᱚᱜᱼᱟ ᱡᱚᱦᱟᱨ ᱜᱮ